ᱤᱧᱤᱧ ᱢᱚᱱᱮᱭᱟ ᱡᱮ ᱮᱴᱟᱜ ᱞᱟᱠᱪᱟᱨ ᱠᱷᱚᱱ ᱥᱟᱱᱛᱟᱞ ᱞᱟᱠᱪᱟᱨ ᱜᱮ ᱟᱹᱰᱤ ᱥᱚᱨᱮᱥᱟ ᱪᱮᱫᱟᱜ ᱥᱮ ᱥᱟᱱᱛᱟᱞ ᱨᱮᱭᱟᱜ ᱮᱱᱮᱡ ᱥᱤᱨᱤᱧ ᱛᱮ ᱦᱚᱨᱚᱜ ᱵᱟᱸᱫᱮ ᱟᱹᱰᱤ ᱱᱟᱯᱟᱭ ᱢᱮᱱᱟᱜᱼᱟ

ᱥᱮᱨᱮᱧ ᱠᱚᱦᱚᱸ ᱡᱩᱫᱟᱹ ᱡᱩᱫᱟᱹ ᱜᱮᱭᱟ ᱢᱮᱱᱜᱟᱱᱚᱜᱼᱟ

ᱞᱟᱜᱽᱲᱮ ᱥᱮᱨᱮᱧ ᱨᱮᱭᱟᱭ ᱨᱩ ᱦᱚᱸ ᱡᱩᱫᱟᱹ ᱜᱮᱭᱟ ᱥᱮ ᱮᱱᱮᱡ ᱦᱚᱸ ᱡᱩᱫᱟᱹ ᱜᱮᱭᱟ

ᱥᱚᱦᱚᱨᱟᱭ ᱥᱮᱨᱮᱧ ᱦᱚᱸ ᱡᱩᱫᱟᱹ ᱜᱮᱭᱟ ᱟᱨ ᱮᱱᱮᱡ ᱦᱚᱸ ᱡᱩᱫᱟᱹ ᱜᱮᱭᱟ ᱡᱚᱛᱚ ᱮᱱᱮᱡ ᱥᱤᱨᱤᱧ ᱨᱮ ᱡᱩᱫᱟᱹ ᱡᱩᱫᱟᱹ ᱨᱩ ᱠᱚ ᱦᱚᱸ ᱢᱮᱱᱟᱜᱼᱟ

ᱱᱟᱦᱟᱜ ᱡᱩᱜᱽ ᱨᱮ ᱧᱮᱞᱚᱜ ᱠᱟᱱᱟ

ᱢᱳᱰᱟᱱ ᱮᱱᱮᱡ ᱥᱤᱨᱤᱧ ᱠᱚ ᱮᱱᱮᱡ ᱠᱟᱱᱟ ᱦᱩᱰᱤᱧ ᱦᱩᱰᱤᱧ ᱦᱟᱨᱟ ᱟᱠᱟᱱ ᱠᱚ ᱜᱤᱫᱟᱹᱨ ᱯᱤᱫᱟᱹᱨ

ᱱᱚᱶᱟ ᱠᱚ ᱫᱚ

ᱴᱷᱤᱠ ᱜᱮᱭᱟ ᱚᱱᱟ ᱛᱮ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱠᱚ ᱞᱟᱦᱟ ᱦᱤᱡᱩᱜ ᱠᱟᱱᱟ ᱡᱟᱛᱮ ᱥᱮᱫᱟᱭ ᱨᱮᱭᱟᱜ ᱮᱱᱮᱡ ᱥᱮᱨᱮᱧ ᱠᱚ ᱞᱟᱦᱟ ᱤᱫᱤᱭᱮᱫ ᱛᱟᱵᱚᱱᱟ ᱡᱮᱢᱚᱱ ᱱᱚᱶᱟ ᱜᱤ ᱛᱟᱦᱮᱸᱱ ᱛᱟᱵᱚᱱ ᱟᱨ ᱞᱟᱦᱟ ᱛᱮᱱᱟᱜ ᱮᱱᱮᱡ ᱥᱤᱨᱤᱧ ᱜᱤ ᱡᱚᱛᱚ ᱠᱷᱚᱱ ᱥᱚᱨᱮᱥᱟ